ᱜᱚᱝᱠᱮ ᱟᱵᱤᱱ ᱵᱟᱨᱤᱠᱩᱞ ᱛᱷᱟᱱᱟ ᱨᱮᱱ ᱟᱭᱥᱤ ᱵᱮᱱ ᱞᱟᱹᱭ ᱮᱫᱟ ᱠᱤ ᱚ ᱟᱞᱤᱧ ᱞᱤᱧ ᱞᱟᱹᱭᱮᱫ ᱛᱟᱦᱮᱸᱫᱼᱟ ᱟᱞᱮᱭᱟᱜ ᱚᱲᱟᱜ ᱨᱮ ᱟᱹᱰᱤ ᱜᱟᱱ ᱠᱤᱪᱷᱩ ᱛᱮᱦᱮᱧ ᱧᱤᱫᱟᱹ ᱠᱳᱵᱽᱲᱳ ᱟᱠᱟᱱᱟ ᱵᱟᱞᱮ ᱵᱟᱲᱟᱭ ᱛᱟᱦᱮᱸ ᱟᱨᱠᱤ ᱚᱲᱟᱜ ᱠᱚ ᱫᱚᱢᱮ ᱠᱚ ᱨᱟᱹᱯᱩᱫ ᱟᱠᱟᱫ ᱛᱟᱞᱮᱭᱟ ᱟᱨ ᱥᱚᱱᱟ ᱜᱚᱭᱱᱟ ᱠᱚ ᱛᱟᱦᱮᱸ ᱠᱟᱱᱟ ᱟᱢᱫᱟ ᱠᱚ ᱟᱛᱠᱤᱨ ᱤᱫᱤ ᱟᱠᱟᱫᱟ ᱟᱞᱮ ᱦᱚᱸᱠᱚ ᱫᱷᱟᱢ ᱫᱷᱩᱨ ᱦᱚᱴᱚ ᱟᱠᱟᱫ ᱞᱮᱭᱟ ᱚᱱᱟ ᱜᱮᱞᱤᱧ ᱞᱟᱹᱭᱮᱫ ᱛᱟᱦᱮᱸᱫᱼᱟ ᱟᱞᱮᱭᱟᱜ ᱚᱲᱟᱜ ᱫᱚ ᱞᱟ ᱠᱟᱴᱟ

ᱱᱚᱶᱟ ᱫᱚ ᱵᱟᱨᱤᱠᱩᱞ ᱛᱷᱟᱱᱟ ᱯᱟᱲᱟᱜ ᱠᱟᱱᱟ ᱟᱫᱚ ᱚᱱᱟᱜᱮᱞᱤᱧ ᱞᱟᱹᱭᱮᱫ ᱛᱟᱦᱮᱸᱫᱼᱟ ᱪᱮᱫ ᱠᱚ ᱪᱤᱠᱟᱹ ᱦᱳᱭ ᱟᱞᱤᱧᱟ ᱱᱟᱜ ᱠᱷᱟᱱ ᱦᱮᱸ ᱛᱟᱨᱯᱚᱨ ᱴᱷᱤᱠ ᱜᱮᱭᱟ ᱛᱟᱦᱚᱞᱮ